ᱤᱧ ᱵᱷᱤᱰᱤᱭᱳ ᱜᱮᱢᱥ ᱵᱟᱵᱚᱛ ᱛᱮ ᱤᱧ ᱥᱚᱱᱛᱚᱨ ᱜᱮᱭᱟ ᱟᱨ ᱤᱧ ᱠᱷᱮᱞ ᱟᱠᱟᱫ ᱡᱟᱦᱟᱸ ᱵᱷᱤᱰᱤᱭᱳ ᱜᱮᱢ ᱠᱚ ᱚᱱᱟ ᱠᱚ ᱫᱚ ᱠᱟᱨ ᱰᱨᱟᱭᱵᱤᱝ ᱯᱷᱨᱤ ᱯᱷᱟᱭᱟᱨ ᱟᱨ ᱟᱨ ᱞᱩᱰᱩ ᱠᱷᱮᱞ ᱠᱟᱨ ᱰᱨᱟᱭᱵᱤᱝ ᱨᱮᱫᱚ ᱴᱷᱤᱠ ᱴᱷᱟᱠ ᱵᱟᱹᱧ ᱰᱨᱟᱭᱵᱤᱝ ᱫᱟᱲᱮᱜᱼᱟ ᱟᱨ ᱠᱚᱭᱚᱜ ᱛᱮᱦᱚᱸ ᱟᱹᱰᱤ ᱠᱚᱥᱴᱚ ᱤᱧ ᱵᱩᱡᱷᱟᱹᱣᱟ ᱟᱨ ᱯᱷᱨᱤ ᱯᱷᱟᱭᱟᱨ ᱠᱷᱮᱞ ᱫᱚ ᱟᱹᱰᱤ ᱞᱚᱜᱚᱱ ᱛᱮ ᱛᱤ ᱪᱟᱞᱟᱣ ᱦᱩᱭᱩᱜᱼᱟ ᱥᱟᱨᱟ ᱜᱷᱟᱹᱲᱤᱡ ᱜᱮ ᱟᱨ ᱢᱟᱱᱡᱷᱮ ᱢᱟᱱᱡᱷᱮ ᱦᱚᱸ ᱨᱚᱲ ᱦᱩᱭᱩᱜᱼᱟ ᱚᱱᱟ ᱛᱮ ᱱᱚᱶᱟ ᱠᱷᱮᱞ ᱫᱚ ᱤᱧ ᱵᱟᱹᱧ ᱠᱩᱥᱤᱭᱟᱜᱼᱟ